ᱦᱮᱸ ᱮᱥᱴᱳᱠᱨᱮ ᱫᱟᱠᱟᱫᱚ ᱜᱮᱥ ᱠᱷᱚᱱᱦᱚᱸ ᱟᱞᱜᱟᱜ ᱠᱟᱱᱟ ᱜᱮᱥᱫᱚ ᱞᱟᱹᱴᱩᱜᱮᱭᱟ ᱴᱮᱝᱠᱤ ᱵᱟᱹᱧ ᱤᱫᱤᱜᱚᱫ ᱫᱟᱲᱮᱭᱟᱜ ᱠᱟᱱᱟ ᱥᱮ ᱠᱩᱴᱩᱝᱵᱟᱲᱟ ᱦᱚᱸ ᱟᱹᱰᱤ ᱦᱟᱨᱚᱱ ᱟᱨ ᱱᱚᱣᱟ ᱥᱴᱳᱠ ᱨᱮᱫᱚ ᱥᱩᱱᱩᱢ ᱠᱚᱨᱤᱧ ᱟᱹᱜᱩ ᱠᱤᱫᱟᱹᱧ ᱵᱚᱛᱚᱞᱛᱮ ᱟᱨᱤᱧ ᱫᱩᱞᱟᱫᱟ ᱯᱮᱨᱮᱡᱱᱟ ᱢᱮᱱᱫᱟ ᱡᱮ ᱚᱲᱟᱜ ᱨᱮᱫᱚ ᱜᱚᱨᱚᱢᱧᱚᱜ ᱠᱟᱱᱟ ᱫᱟᱨᱮ ᱵᱩᱴᱟᱹ ᱥᱮᱫᱨᱮᱧ ᱪᱚᱸᱫᱟᱭᱟ ᱚᱱᱛᱮᱨᱮᱧ ᱪᱚᱸᱫᱟ ᱫᱟᱲᱮᱭᱟᱜ ᱠᱟᱱᱟ ᱥᱮ ᱢᱮᱱᱫᱟ ᱡᱮ ᱛᱤᱦᱤᱧᱫᱚ ᱥᱟᱦᱟᱱ ᱢᱟ ᱚᱫᱟᱣ ᱟᱠᱟᱱᱛᱤᱧ ᱫᱟᱜ ᱮᱢᱟᱱᱞᱮ ᱠᱷᱟᱡᱼᱮ ᱥᱟᱦᱟᱱ ᱢᱟ ᱚᱫᱟᱜᱮᱛᱤᱧ ᱥᱴᱵᱷᱨᱮᱧ ᱪᱚᱸᱫᱟᱭᱟ ᱛᱚ ᱚᱱᱟᱦᱚᱸᱭ ᱫᱟᱲᱮᱭᱟᱜ ᱠᱟᱱᱟ ᱵᱟᱝ ᱞᱟᱜᱟᱣᱤᱧ ᱠᱟᱱᱟ ᱥᱟᱦᱟᱱ ᱠᱚᱦᱚᱸ ᱟᱹᱜᱩ ᱵᱟᱲᱟᱭᱦᱚᱸ ᱚᱲᱟᱜᱠᱚ ᱦᱚᱸ ᱵᱟᱝ ᱢᱟᱹᱭᱞᱟᱹᱜ ᱠᱟᱱᱟ ᱥᱮ ᱨᱮᱭᱟᱲᱫᱤᱱ ᱜᱤᱫᱽᱨᱟᱹᱠᱚ ᱱᱤᱭᱟᱹᱧ ᱪᱟᱞᱟᱣᱮᱱᱜᱮ ᱵᱟᱲᱜᱮ ᱥᱮᱪ ᱚᱱᱛᱮᱨᱮ ᱥᱴᱳᱵᱷᱞᱤᱧ ᱠᱩᱴᱩᱝ ᱤᱫᱤᱠᱮᱫ ᱜᱮ ᱚᱱᱟᱫᱚ ᱜᱤᱫᱽᱨᱟᱹᱦᱚᱸ ᱠᱚ ᱛᱩᱞ ᱫᱟᱲᱮᱭᱟᱹᱛᱤᱧ ᱠᱟᱱᱟ ᱟᱨ ᱤᱧᱦᱚᱸ ᱢᱤᱫ ᱛᱤ ᱛᱮᱦᱚᱸᱭ ᱤᱫᱤ ᱫᱟᱲᱮᱭᱟᱜ ᱠᱟᱱᱟ ᱚᱱᱛᱮᱨᱮᱜᱮ ᱞᱮ ᱪᱚᱸᱫᱟ ᱵᱟᱥᱟᱝᱠᱮᱫ ᱜᱮ ᱡᱤᱞ ᱫᱟᱠᱟ ᱵᱟᱲᱟ ᱠᱟᱛᱮᱫ ᱟᱨᱦᱚᱸ ᱞᱮ ᱠᱩᱴᱩᱝ ᱟᱹᱜᱩᱠᱮᱫ ᱜᱮ ᱚᱱᱟᱫᱚ ᱜᱤᱫᱽᱨᱟᱹ ᱦᱚᱸ ᱠᱚ ᱫᱟᱲᱮᱭᱟᱜ ᱠᱟᱱᱟ ᱛᱩᱞ ᱵᱟᱲᱟ ᱤᱧᱦᱚᱸᱭ ᱫᱟᱲᱮᱭᱟᱜ ᱠᱟᱱᱟ ᱚᱱᱛᱮᱧ ᱢᱮᱱᱫᱟ ᱡᱮ ᱥᱴᱳᱵᱷ ᱫᱚ ᱟᱹᱰᱤ ᱜᱟᱱᱜᱮ ᱤᱧᱫᱚᱭ ᱟᱞᱜᱟᱣ ᱟᱠᱟᱫᱤᱧᱟᱹ